ᱞᱟᱜᱟᱱ ᱠᱟᱹᱨᱤ ᱫᱚ ᱟᱵᱚ ᱫᱚ ᱟᱹᱰᱤᱜᱮ ᱜᱚᱲᱚᱭ ᱮᱢ ᱠᱟᱣᱟᱫ ᱵᱚᱱᱟ ᱡᱟᱦᱟᱸ ᱞᱮᱠᱟ ᱦᱩᱭᱩᱜ ᱠᱟᱱᱟ ᱪᱮ ᱯᱷᱳᱱ ᱱᱚᱣᱟ ᱟᱵᱚᱣᱟᱜ ᱢᱳᱵᱟᱭᱤᱞ ᱥᱮᱫᱟᱭ ᱫᱚ ᱱᱚᱣᱟ ᱠᱚ ᱵᱟᱝ ᱛᱟᱦᱮᱸ ᱞᱮᱱᱟ ᱟᱨ ᱥᱮᱫᱟᱭ ᱫᱚ ᱡᱟᱦᱟᱱᱟᱜ ᱜᱮᱵᱚᱱ ᱦᱟᱞ ᱥᱚᱢᱟᱪᱟᱨ ᱥᱮ ᱫᱩᱠ ᱥᱩᱠ ᱠᱚᱵᱚᱱ ᱠᱩᱞᱤ ᱠᱩᱯᱩᱞᱤᱜ ᱠᱟᱱ ᱛᱟᱦᱮᱸ ᱡᱚᱜ ᱪᱤᱴᱷᱤ ᱥᱟᱠᱟᱢᱛᱮ ᱛᱚ ᱞᱟᱜᱟᱱ ᱠᱟᱹᱨᱤ ᱫᱚ ᱱᱤᱛᱳᱜ ᱫᱚ ᱟᱵᱚᱫᱚ ᱱᱚᱣᱟ ᱯᱷᱳᱱ ᱫᱚᱣᱟᱨᱟ ᱜᱮᱵᱚᱱ ᱵᱟᱰᱟᱭᱮᱜᱼᱟ ᱡᱟᱦᱟᱸ ᱛᱤᱨᱮ ᱡᱟᱦᱟᱸᱭ ᱦᱚᱲᱠᱚ ᱯᱷᱳᱱ ᱥᱟᱱᱟᱭᱮᱫ ᱢᱮᱭᱟ ᱩᱱ ᱨᱮᱜᱮᱢ ᱯᱷᱳᱱᱟᱭ ᱠᱟᱱᱟ ᱡᱟᱦᱟᱸ ᱛᱤᱨᱮ ᱡᱟᱦᱟᱸᱭ ᱦᱚᱲᱟᱜ ᱠᱷᱚᱵᱚᱨ ᱦᱟᱛᱟᱣ ᱥᱟᱱᱟᱭᱮᱫ ᱢᱮᱭᱟ ᱩᱱ ᱨᱮᱜᱮᱢ ᱦᱟᱛᱟᱣᱮᱜᱼᱟ ᱞᱟᱜᱟᱱ ᱠᱟᱹᱨᱤ ᱫᱚ ᱱᱚᱜᱼᱚ ᱱᱚᱝᱠᱟᱱ ᱡᱤᱱᱤᱥ ᱠᱚᱨᱮ ᱟᱹᱰᱤ ᱜᱚᱲᱚᱭ ᱮᱢᱟᱵᱚᱱ ᱠᱟᱱᱟ ᱟᱨ ᱫᱮᱥ ᱫᱤᱥᱚᱢ ᱨᱮᱱᱟᱜ ᱠᱷᱚᱵᱚᱨ ᱠᱚᱦᱚᱸ ᱤᱭᱩᱴᱤᱭᱩᱵᱽ ᱨᱮ ᱠᱤᱵᱟᱝ ᱯᱷᱮᱥᱵᱩᱠ ᱨᱮᱵᱚᱱ ᱧᱮᱞᱮᱫ ᱜᱮᱭᱟ ᱡᱟᱦᱟᱸ ᱪᱮᱫ ᱫᱩᱱᱤᱭᱟᱹ ᱨᱮ ᱪᱮᱫ ᱦᱩᱭᱩᱜ ᱠᱟᱱᱟ ᱢᱮᱱᱛᱮ ᱱᱚᱣᱟ ᱞᱟᱜᱟᱱ ᱠᱟᱹᱨᱤ ᱫᱚᱣᱟᱨᱟ ᱵᱚᱱ ᱵᱟᱰᱟᱭ ᱫᱟᱲᱮᱭᱟᱜ ᱠᱟᱱᱟ ᱚᱱᱟᱛᱮ ᱞᱟᱜᱟᱱ ᱠᱟᱹᱨᱤ ᱫᱚ ᱟᱵᱚ ᱞᱟᱹᱜᱤᱫ ᱫᱚ ᱟᱹᱰᱤ ᱞᱟᱹᱠᱛᱤᱭᱟᱱ ᱡᱤᱱᱤᱥ ᱠᱟᱱᱟ